ᱞᱟᱜᱟᱱ ᱠᱟᱹᱨᱤ ᱫᱚ ᱟᱵᱚᱣᱟᱜ ᱱᱤᱡᱮ ᱡᱤᱱᱫᱮᱜᱤ ᱨᱮ ᱟᱹᱰᱤ ᱯᱷᱟᱭᱫᱟ ᱟᱹᱜᱩ ᱠᱟᱫᱟ ᱡᱮᱞᱮᱠᱟ ᱴᱮᱠᱱᱳᱞᱚᱡᱤ ᱱᱤᱛᱚᱜ ᱦᱟᱨᱮᱠ ᱪᱷᱮᱛᱛᱨᱚ ᱨᱮ ᱦᱤᱡᱩᱜ ᱠᱟᱱᱟ ᱵᱮᱝᱠ ᱨᱮ ᱫᱚᱠᱟᱱ ᱨᱮ

ᱱᱤᱡᱮ ᱚᱲᱟᱜ ᱨᱮ ᱦᱚᱸ ᱡᱮᱥᱮ ᱠᱤ ᱢᱤᱫᱴᱮᱡ ᱚᱲᱟᱜ ᱨᱮ ᱢᱤᱫᱴᱮᱡ ᱢᱳᱵᱟᱭᱤᱞ ᱛᱟᱦᱮᱱ ᱠᱟᱱᱟ ᱚᱱᱟᱛᱮ ᱯᱩᱨᱟᱹ ᱫᱮᱥ ᱵᱤᱫᱮᱥ ᱨᱮ ᱯᱷᱳᱱ ᱦᱩᱭᱩᱜ ᱠᱟᱱᱟ ᱢᱤᱫᱴᱮᱡ ᱛᱚᱠᱟᱨᱮ ᱢᱤᱫᱴᱮᱡ ᱞᱮᱯᱴᱚᱯ ᱛᱟᱦᱮᱱ ᱠᱟᱱᱟ ᱚᱱᱟᱛᱮ ᱯᱷᱳᱴᱳ ᱩᱰᱩᱠ ᱥᱮ ᱡᱟᱦᱟᱱᱟᱜ ᱯᱳᱥᱴᱟᱨ ᱯᱤᱠᱪᱟᱹᱨ ᱵᱮᱱᱟᱣ ᱟᱹᱰᱤ ᱟᱥᱟᱱᱛᱮ ᱦᱩᱭᱩᱜ ᱠᱟᱱᱟ ᱥᱮ ᱫᱚᱠᱟᱱ ᱨᱮ ᱢᱤᱫᱴᱮᱡ ᱠᱮᱞᱠᱩᱞᱮᱴᱟᱨ ᱛᱟᱦᱮᱱ ᱠᱟᱱᱟ ᱚᱱᱟ ᱠᱮᱞᱠᱩᱞᱮᱴᱟᱨ ᱦᱤᱥᱟᱹᱵ ᱨᱮ ᱫᱚᱠᱟᱱᱫᱟᱨ ᱟᱹᱰᱤᱭ ᱜᱚᱲᱚ ᱟᱭ ᱠᱟᱱᱟ ᱟᱨ ᱱᱚᱝᱠᱟᱛᱮ ᱠᱟᱹᱴᱤᱡ ᱵᱤᱡᱽᱱᱮᱥᱟᱱ ᱠᱚ ᱠᱚᱣᱟᱜ ᱡᱚᱢ ᱧᱩ ᱥᱮ ᱚᱲᱟᱜ ᱫᱩᱣᱟᱹᱨ ᱨᱮᱱᱟᱜ ᱠᱷᱚᱨᱪᱟ ᱵᱟᱨᱪᱟ ᱪᱟᱞᱟᱜ ᱠᱟᱱ ᱛᱟᱠᱚᱣᱟ ᱚᱱᱟᱛᱮ ᱴᱮᱠᱱᱳᱞᱚᱡᱤ ᱫᱚ ᱦᱟᱨᱮᱠ ᱪᱷᱮᱛᱛᱨᱚ ᱨᱮᱭ ᱦᱤᱡᱩᱜ ᱠᱟᱱᱛᱮ ᱟᱹᱰᱤ ᱞᱟᱵᱽ ᱟᱨ ᱱᱚᱣᱟ ᱧᱟᱢ ᱠᱮᱫᱛᱮ ᱦᱚᱲ ᱠᱚ ᱟᱹᱰᱤ ᱟᱥᱟᱱ ᱛᱟᱹᱨᱤᱠᱟᱛᱮ ᱟᱯᱱᱟᱨᱟᱜ ᱠᱟᱹᱢᱤ ᱠᱚ ᱯᱩᱨᱟᱹᱣᱮᱫ ᱛᱟᱠᱚᱣᱟ